ᱤᱧ ᱦᱚᱸ ᱤᱛᱩᱱ ᱟᱥᱲᱟ ᱩᱛᱷᱱᱟᱹᱣ ᱫᱩᱧ ᱠᱷᱚᱡᱚᱜ ᱠᱟᱱ ᱜᱮᱭᱟ ᱟᱨ ᱤᱛᱩᱱ ᱟᱥᱲᱟ ᱨᱮ ᱱᱚᱣᱟ ᱟᱵᱚᱣᱟᱜ ᱥᱟ ᱥᱟᱱᱛᱟᱲᱤ ᱤᱛᱩᱱ ᱟᱥᱲᱟ ᱞᱟᱹᱜᱤᱫ ᱛᱮ ᱟᱹᱰᱤ ᱦᱚᱲ ᱨᱟᱡᱤ ᱦᱮᱱᱟᱜ ᱠᱚᱣᱟ ᱞᱮᱠᱤᱱ ᱟᱹᱰᱤ ᱦᱚᱲ ᱱᱚᱣᱟ ᱡᱤᱱᱤᱥ ᱨᱮ ᱫᱷᱮᱭᱟᱱ ᱵᱟᱠᱚ ᱮᱢᱟ ᱪᱤᱠᱟᱹᱛᱮ ᱟᱹᱰᱤ ᱦᱚᱲ ᱱᱚᱣᱟ ᱡᱤᱱᱤᱥ ᱠᱚ ᱩᱭᱦᱟᱹᱨᱟ ᱢᱮᱱᱛᱮ ᱱᱚᱣᱟ ᱯᱟᱲᱦᱟᱣ ᱛᱮ ᱪᱮᱫ ᱠᱮᱹᱨᱤᱭᱟᱨ ᱵᱮᱱᱟᱜᱼᱟ ᱢᱟᱱᱮ ᱱᱚᱣᱟ ᱡᱤᱱᱤᱥ ᱨᱮᱫᱚ ᱡᱟᱦᱟᱱᱟᱜ ᱯᱷᱟᱭᱫᱟ ᱟᱨ ᱛᱟᱨᱤᱯᱷᱠᱤ ᱫᱚ ᱯᱟᱪᱩᱜ ᱟᱱᱤᱡ ᱚᱱᱟ ᱞᱟᱹᱜᱤᱫ ᱱᱚᱣᱟ ᱡᱷᱟᱨᱠᱷᱚᱸᱰ ᱨᱮᱫᱚ ᱟᱹᱰᱤ ᱤᱭᱟᱹ ᱠᱚᱢ ᱡᱟᱭᱜᱟ ᱨᱮᱜᱮ ᱱᱚᱣᱟ ᱥᱟᱱᱛᱟᱲᱤ ᱤᱛᱩᱱ ᱟᱥᱲᱟ ᱫᱚ ᱦᱮᱱᱟᱜᱼᱟ ᱟᱨ ᱟᱵᱚ ᱵᱚᱱ ᱯᱟᱲᱦᱟᱜ ᱠᱟᱱᱟ ᱟᱫᱚ ᱤᱛᱩᱱ ᱟᱥᱲᱟ ᱟᱵᱚ ᱚᱱᱟ ᱥᱟᱱᱛᱟᱲᱤ ᱟᱸᱜ ᱤᱛᱩᱱ ᱟᱥᱲᱟ ᱦᱚᱣᱟ ᱫᱚᱨᱠᱟᱨ ᱜᱮ ᱪᱤᱠᱟᱹᱛᱮ ᱟᱵᱚ ᱱᱚᱣᱟ ᱵᱚ ᱱᱚᱣᱟ ᱟᱵᱚᱣᱟᱜ ᱥᱟᱱᱛᱟᱲᱤ ᱞᱮᱝᱜᱩᱭᱮᱡᱽ ᱫᱚ ᱱᱚᱣᱟ ᱟᱵᱚᱣᱟᱜ ᱵᱷᱟᱥᱟ ᱠᱟᱱᱟ ᱟᱵᱚᱣᱟᱜ ᱫᱤᱥᱚᱢ ᱵᱷᱟᱥᱟ ᱠᱟᱱᱟ ᱟᱵᱚᱣᱟᱜ ᱡᱟᱱᱟᱢ ᱵᱷᱟᱥᱟ ᱠᱟᱱᱟ ᱱᱚᱣᱟ ᱫᱚ ᱟᱵᱚ ᱯᱩᱨᱟᱹ ᱡᱷᱟᱨᱠᱷᱚᱸᱰ ᱡᱷᱟᱨᱠᱷᱚᱸᱰ ᱨᱮ ᱩᱛᱱᱟᱹᱣ ᱞᱟᱹᱜᱤᱫ ᱠᱟᱹᱢᱤ ᱠᱚᱨᱟᱣ ᱫᱚᱨᱠᱟᱨ